ᱱᱚᱣᱟ ᱤᱧᱟᱹᱜ ᱯᱚᱱᱚᱛ ᱨᱮᱫᱚ ᱩᱯᱚᱡᱟᱹᱛᱤ ᱠᱚᱣᱟᱜ ᱢᱩᱬᱩᱛ ᱡᱤᱵᱤᱠᱟ ᱫᱚ ᱦᱩᱭᱩᱜ ᱠᱟᱱᱟ ᱵᱮᱥᱤᱨ ᱵᱷᱟᱜᱽ ᱜᱮ ᱪᱟᱥᱵᱟᱥ ᱟᱨ ᱱᱚᱣᱟ ᱪᱮᱛᱟᱱ ᱠᱟᱛᱮ ᱛᱟᱦᱮᱸ ᱪᱟᱥᱵᱟᱥ ᱨᱮ ᱪᱮᱛᱟᱱ ᱨᱮᱜᱮ ᱱᱩᱠᱩᱣᱟᱜ ᱡᱤᱭᱚᱱ ᱠᱚᱠᱚ ᱠᱷᱟᱸᱰᱟᱣ ᱤᱫᱤᱭᱮᱫᱟ ᱟᱨᱚ ᱠᱤᱪᱷᱩ ᱠᱤᱪᱷᱩ ᱢᱮᱱᱟᱜ ᱠᱚᱣᱟ ᱩᱱᱠᱩ ᱫᱚ ᱡᱮᱢᱚᱱ ᱡᱮᱢᱚᱱ ᱫᱟᱨᱡᱤᱞᱤᱝ ᱥᱮᱫᱨᱮᱱ ᱩᱱᱠᱩ ᱫᱚ ᱪᱟ ᱵᱟᱜᱟᱱ ᱨᱮ ᱪᱟ ᱵᱟᱜᱟᱱ ᱨᱮ ᱪᱟ ᱥᱟᱠᱟᱱᱢ ᱠᱚ ᱦᱮᱡ ᱮᱫᱟ ᱟᱪᱪᱷᱟ ᱯᱷᱮᱠᱴᱚᱨᱤ ᱨᱮ ᱪᱟ ᱵᱮᱱᱟᱣ ᱨᱮᱱᱟᱜ ᱠᱚᱠᱚ ᱠᱟᱹᱢᱤᱭᱮᱫᱟ ᱤᱱᱠᱟᱹ ᱠᱟᱛᱮ ᱜᱮᱠᱚ ᱩᱱᱠᱩᱣᱟᱜ ᱦᱚᱸ ᱡᱤᱭᱚᱱ ᱠᱷᱟᱸᱰᱟᱜ ᱠᱟᱱ ᱛᱟᱠᱚᱣᱟ ᱡᱮᱢᱚᱱ ᱥᱩᱱᱫᱚᱨ ᱵᱚᱱ ᱨᱮᱱ ᱚᱱᱛᱮᱱ ᱩᱯᱚᱡᱟᱹᱛᱤ ᱠᱚᱫᱚ ᱡᱮᱢᱚᱱ ᱦᱟᱹᱠᱩ ᱥᱟᱵ ᱠᱟᱛᱮ ᱡᱟᱦᱟᱸ ᱠᱚ ᱢᱮᱛᱟ ᱠᱚᱣᱟ ᱢᱚᱛᱥᱚ ᱪᱟᱥ ᱚᱸᱰᱮ ᱦᱟᱹᱠᱩ ᱥᱟᱵ ᱠᱟᱛᱮ ᱵᱮᱵᱥᱟ ᱵᱟᱱᱤᱡᱽᱡᱚ ᱠᱟᱛᱮ ᱠᱚ ᱫᱤᱱ ᱠᱚ ᱠᱷᱟᱸᱰᱟᱣᱮᱫᱟ ᱧᱮᱞᱮ ᱥᱩᱱᱩᱢ ᱟᱠᱷᱨᱤᱧ ᱠᱟᱛᱮ ᱦᱚᱸ ᱫᱤᱱ ᱠᱚᱠᱚ ᱠᱷᱟᱸᱰᱟᱣᱮᱫᱟ ᱧᱮᱞᱮ ᱠᱚᱠᱚ ᱪᱟᱥᱮᱫ ᱠᱚᱣᱟ ᱚᱱᱟ ᱠᱷᱚᱱ ᱧᱮᱞᱮ ᱥᱩᱱᱩᱢ ᱨᱚᱰᱚᱡ ᱠᱟᱛᱮ ᱠᱚ ᱟᱠᱷᱨᱤᱧᱮᱫ ᱛᱮ ᱟᱠᱚᱣᱟᱜ ᱡᱤᱵᱤᱠᱟ ᱠᱚ ᱪᱟᱞᱟᱣᱮᱫ ᱛᱟᱠᱚᱣᱟ ᱠᱟᱨᱚᱱ ᱡᱮᱢᱚᱱ ᱫᱩᱨᱜᱟᱯᱩᱨ ᱨᱟᱹᱱᱤᱜᱚᱧᱡ ᱚᱸᱰᱮᱱ ᱠᱚᱦᱚᱸ ᱠᱤᱪᱷᱩ ᱩᱯᱚᱡᱟᱹᱛᱤ ᱞᱮᱠᱟ ᱡᱟᱹᱛᱤ ᱢᱮᱱᱟᱜ ᱠᱚᱣᱟ ᱩᱱᱠᱩ ᱫᱚ ᱠᱚᱭᱞᱟ ᱠᱷᱚᱱᱤ ᱨᱮ ᱠᱟᱹᱢᱤ ᱠᱟᱛᱮ ᱡᱤᱭᱚᱱ ᱠᱚᱠᱚ ᱠᱷᱟᱸᱰᱟᱣ ᱵᱟᱲᱟᱭᱮᱫ ᱛᱟᱠᱚᱣᱟ